ᱠᱮᱢᱮᱨᱟ ᱛᱮᱫᱚᱧ ᱛᱩᱞᱟᱹᱣᱟ ᱡᱮᱜᱩᱞᱟ ᱟᱹᱰᱤ ᱱᱟᱯᱟᱭ ᱧᱮᱞᱚᱜᱼᱟ ᱵᱟ ᱯᱨᱚᱛᱷᱚᱢ ᱵᱟᱨᱤᱧ ᱧᱮᱞᱫᱟ ᱚᱱᱟᱠᱚ ᱡᱮᱱᱚ ᱤᱧ ᱯᱚᱨᱮᱧ ᱧᱮᱞ ᱞᱮᱠᱷᱟᱡ ᱡᱟᱛᱮᱧ ᱫᱤᱥᱟᱹ ᱫᱟᱲᱮ ᱫᱚᱦᱚ ᱫᱤᱥᱟᱹ ᱫᱚᱦᱚ ᱠᱟᱛᱮᱜ ᱤᱧ ᱫᱤᱥᱟᱹᱭ ᱞᱟᱹᱜᱤᱫ ᱤᱧ ᱫᱤᱥᱟᱹ ᱫᱚᱦᱚ ᱠᱟᱜᱼᱟ ᱡᱮ ᱩᱱᱦᱤᱞᱳᱜ ᱡᱟᱛᱮ ᱱᱤᱭᱟᱹ ᱪᱷᱚᱵᱤᱧ ᱛᱩᱞᱟᱹᱣ ᱞᱮᱫᱟ ᱱᱤᱭᱟᱹ ᱫᱚ ᱚᱸᱰᱮᱱᱟᱜ ᱠᱟᱱᱟ ᱵᱟ ᱢᱚᱡᱽ ᱧᱮᱞᱚᱜ ᱠᱟᱱ ᱛᱟᱦᱮᱱᱚᱜᱼᱟ ᱟᱹᱰᱤ ᱥᱟᱨᱦᱟᱣ ᱜᱤᱧ ᱵᱩᱡᱷᱟᱹᱣ ᱞᱮᱫᱟ ᱚᱱᱟᱛᱮ ᱤᱧᱟᱹᱜ ᱠᱮᱢᱮᱨᱟ ᱠᱚᱛᱮ ᱢᱚᱡᱽ ᱧᱚᱜ ᱫᱨᱤᱥᱥᱚ ᱧᱮᱞ ᱴᱷᱤᱠ ᱠᱟᱛᱮᱜ ᱪᱷᱚᱵᱤᱧ ᱛᱩᱞᱟᱹᱣᱟ ᱱᱚᱛ ᱮ ᱯᱚᱨᱮ ᱚᱱᱮ ᱧᱮᱞ ᱥᱚᱸᱜᱮ ᱛᱮᱜᱮ ᱤᱧᱫᱩᱧ ᱵᱩᱡᱷᱟᱹᱣ ᱛᱩᱞᱟᱹᱣ ᱞᱮᱱᱟ ᱦᱟᱱᱮᱧ ᱪᱟᱞᱟᱣ ᱞᱮᱱᱟ ᱪᱟᱞᱟᱣ ᱠᱟᱛᱮᱫ ᱤᱧ ᱛᱩᱞᱟᱹᱣ ᱞᱮᱫᱟ ᱢᱚᱡᱽ ᱜᱮᱭᱟ ᱱᱤᱭᱟᱹ ᱫᱚ